ᱥᱟᱸᱫᱮᱥ ᱞᱮᱠᱟᱛᱮ ᱚᱱᱠᱟ ᱤᱧ ᱚᱱᱚᱬᱦᱮᱧ ᱚᱞ ᱠᱟᱫᱟ ᱟᱨ ᱚᱱᱟ ᱚᱱᱚᱬᱦᱮ ᱨᱮ ᱱᱚᱝᱠᱟᱱ ᱠᱟᱛᱷᱟᱧ ᱚᱞ ᱠᱟᱫᱟ ᱡᱟᱦᱟᱸ ᱛᱮ ᱡᱟᱦᱟᱸᱭ ᱜᱮ ᱚᱱᱟ ᱥᱟᱸᱫᱮᱥ ᱥᱟᱠᱟᱢᱮ ᱧᱟᱢ ᱟᱠᱟᱫᱼᱟ ᱩᱱᱤ ᱚᱱᱟᱭ ᱠᱩᱥᱤ ᱠᱟᱣᱫᱟᱼᱟ ᱚᱱᱟ ᱵᱟᱠᱷᱨᱟ ᱛᱮ ᱤᱧ ᱚᱱᱠᱟ ᱥᱟᱸᱫᱮᱥ ᱵᱟᱠᱷᱨᱟ ᱛᱮ ᱟᱭᱢᱟ ᱚᱱᱠᱟ ᱜᱟᱹᱛᱷᱱᱤ ᱠᱚᱦᱚᱸᱧ ᱚᱞ ᱵᱟᱲᱟᱭ ᱜᱮᱭᱟ ᱥᱮ ᱚᱱᱚᱬᱦᱮ ᱠᱚᱦᱚᱸᱧ ᱚᱞ ᱵᱟᱲᱟᱭ ᱜᱮᱭᱟ ᱟᱨ ᱚᱱᱟ ᱜᱟᱹᱛᱷᱱᱤ ᱥᱮ ᱚᱱᱚᱬᱦᱮ ᱨᱮ ᱟᱨ ᱵᱮᱥ ᱠᱤᱪᱷᱩ ᱠᱟᱛᱷᱟ ᱠᱩᱧ ᱚᱞᱟ ᱡᱟᱦᱟᱸ ᱫᱚ ᱡᱟᱦᱟᱸᱭ ᱜᱮ ᱚᱱᱟᱭ ᱯᱟᱲᱦᱟᱣᱟ ᱥᱮ ᱡᱟᱦᱟᱸᱭ ᱜᱮ ᱚᱱᱟᱭ ᱧᱮᱞᱟ ᱩᱱᱤ ᱚᱱᱟᱭ ᱠᱩᱥᱤᱭᱟᱜᱼᱟ ᱟᱨ ᱟᱹᱰᱤ ᱨᱟᱹᱥᱠᱟᱹᱭ ᱵᱩᱡᱷᱟᱹᱣᱟ ᱟᱨ ᱩᱱᱠᱩ ᱨᱟᱹᱥᱠᱟᱹ ᱠᱚ ᱵᱩᱡᱷᱟᱹᱣ ᱞᱮᱠᱷᱟᱱ ᱤᱧ ᱚᱱᱠᱟ ᱚᱞ ᱞᱟᱹᱜᱤᱫ ᱟᱨᱦᱚᱸᱭ ᱢᱮᱛᱟᱣᱟᱹᱧᱟᱹ ᱟᱨ ᱚᱱᱟ ᱵᱟᱠᱷᱨᱟᱛᱮ ᱤᱧ ᱟᱨᱦᱚᱸ ᱚᱞ ᱞᱟᱹᱜᱤᱫ ᱦᱚᱧ ᱪᱷᱩᱴᱟᱹᱜᱼᱟ ᱥᱮ ᱤᱧ ᱦᱚᱸ ᱢᱚᱱᱮᱨᱮ ᱨᱟᱹᱥᱠᱟᱹᱧ ᱟᱹᱭᱠᱟᱹᱣᱟ ᱥᱮ ᱡᱟᱛᱮ ᱟᱨᱦᱚᱸ ᱱᱝᱠᱟ ᱟᱨᱦᱚᱸ ᱱᱟᱯᱟᱭᱤᱧ ᱚᱞ ᱫᱟᱲᱮᱭᱟᱜ ᱟᱨ ᱚᱱᱟ ᱵᱟᱠᱷᱨᱟ ᱛᱮ ᱵᱟᱨ ᱵᱟᱨ ᱟᱨᱦᱚᱸ ᱱᱚᱝᱠᱟ ᱩᱱᱠᱩᱣᱟᱜ ᱢᱤᱫᱴᱮᱱ ᱚᱱᱩᱨᱳᱫᱷ ᱤᱧ ᱪᱮᱛᱟᱱ ᱨᱮᱠᱚ ᱫᱚᱦᱚᱭ ᱜᱮᱭᱟ